ᱵᱟᱪᱷᱱᱟᱣ ᱚᱠᱛᱚ ᱤᱧ ᱡᱚᱠᱷᱚᱱ ᱞᱟᱭᱤᱱ ᱨᱮᱧ ᱛᱤᱸᱜᱩ ᱠᱟᱱ ᱛᱟᱦᱮᱱ ᱩᱱ ᱚᱠᱛᱚ ᱵᱷᱳᱴ ᱪᱟᱞᱟᱜ ᱠᱟᱹᱞᱤᱱ ᱜᱮ ᱟᱪᱠᱟᱜᱮ ᱟᱸᱡᱚᱢᱱᱟ ᱢᱤᱫᱴᱮᱡ ᱵᱳᱢ ᱠᱚ ᱪᱟᱯᱟᱫ ᱠᱮᱫᱟ ᱪᱟᱯᱟᱫ ᱠᱮᱫ ᱠᱷᱟᱱ ᱠᱚ ᱛᱟᱨᱯᱚᱨ ᱟᱨ ᱢᱤᱫᱴᱮᱡ ᱟᱵᱟᱨ ᱯᱤᱥᱛᱚᱞ ᱛᱮ ᱴᱷᱩ ᱟᱸᱡᱚᱢ ᱮᱱᱟ ᱚᱱᱟ ᱟᱸᱡᱚᱢ ᱮᱱ ᱠᱷᱟᱱ ᱜᱮ ᱚᱱᱟ ᱞᱟᱭᱤᱱ ᱨᱮᱠᱚ ᱛᱤᱸᱜᱩ ᱠᱟᱱ ᱛᱟᱦᱮᱱ ᱦᱟᱱᱛᱮ ᱱᱟᱛᱮ ᱫᱟᱹᱲ ᱠᱚ ᱪᱷᱩᱴᱟᱹᱣᱮᱱᱟ ᱱᱚᱣᱟ ᱜᱷᱚᱴᱚᱱ ᱫᱚ ᱦᱩᱭᱩᱜ ᱠᱟᱱᱟ ᱯᱚᱧᱪᱟᱭᱮᱛ ᱵᱷᱳᱴ ᱡᱚᱠᱷᱚᱱ ᱦᱩᱭᱩᱜ ᱠᱟᱱ ᱛᱟᱦᱮᱱ ᱫᱩᱦᱟᱡᱟᱨ ᱵᱟᱭᱤᱥ ᱨᱮᱱᱟᱜ ᱩᱱ ᱚᱠᱛᱚ ᱛᱚ ᱱᱚᱝᱠᱟ ᱜᱷᱚᱴᱚᱱ ᱦᱩᱭ ᱞᱮᱱᱟ ᱢᱟᱲᱟᱝ ᱨᱮᱫᱚ ᱱᱚᱝᱠᱟᱱ ᱜᱷᱚᱴᱚᱱ ᱠᱚᱫᱚ ᱵᱟᱝ ᱟᱸᱡᱚᱢ ᱠᱟᱱ ᱛᱟᱦᱮᱱ ᱥᱮ ᱵᱟᱝ ᱧᱮᱞ ᱠᱟᱱ ᱛᱟᱦᱮᱱ ᱯᱳᱭᱞᱳ ᱵᱟᱨ ᱚᱱᱟ ᱥᱮᱨᱢᱟ ᱱᱚᱝᱠᱟᱱ ᱜᱷᱚᱴᱚᱱ ᱫᱚᱹᱧ ᱧᱮᱞ ᱠᱮᱫᱟ